ᱰᱨᱤᱞᱟᱨ ᱢᱮᱥᱤᱱ ᱢᱮᱱ ᱛᱮᱫᱚ ᱵᱚᱱ ᱵᱟᱲᱟᱭᱟ ᱢᱤᱫᱞᱮᱠᱟᱱ ᱤᱞᱮᱠᱴᱨᱤ ᱢᱮᱥᱤᱱ ᱢᱤᱫ ᱠᱟᱛᱷᱟ ᱛᱮᱵᱚᱱ ᱢᱮᱛᱟᱜ ᱠᱷᱟᱱ ᱵᱷᱩᱜᱟᱹᱜ ᱞᱟᱹᱜᱤᱫ ᱢᱮᱥᱤᱱ ᱡᱟᱦᱟᱸ ᱫᱚ ᱟᱵᱚ ᱡᱤᱭᱚᱱ ᱠᱷᱟᱱᱰᱟᱣ ᱞᱟᱹᱜᱤᱫ ᱟᱭᱢᱟ ᱠᱟᱹᱢᱤᱨᱮ ᱞᱟᱜᱟᱜᱼᱟ ᱢᱮᱱᱠᱷᱟᱱ ᱚᱱᱟ ᱨᱮᱱᱟᱝ ᱱᱮᱜᱮᱴᱤᱵᱽ ᱥᱟᱭᱤᱰ ᱫᱚ ᱦᱩᱭ ᱫᱟᱲᱮᱭᱟᱜᱼᱟ ᱚᱱᱟ ᱰᱨᱮᱞᱟᱨ ᱢᱮᱥᱤᱱ ᱡᱟᱦᱟᱸ ᱚᱠᱛᱚ ᱵᱚᱱ ᱵᱮᱵᱚᱦᱟᱨᱟ ᱩᱱ ᱚᱠᱛᱚ ᱵᱷᱟᱜᱮ ᱴᱷᱤᱠ ᱧᱮᱞ ᱥᱟᱺᱦᱤᱡ ᱠᱟᱛᱮ ᱵᱟᱝᱵᱚᱱ ᱵᱮᱵᱚᱦᱟᱨ ᱞᱮᱠᱷᱟᱱ ᱟᱭᱢᱟ ᱞᱮᱠᱟᱱ ᱠᱷᱚᱛᱤ ᱦᱩᱭᱩᱜ ᱛᱟᱵᱚᱱᱟ ᱢᱮᱱᱠᱷᱟᱱ ᱡᱮᱞᱮᱠᱟ ᱢᱮᱥᱤᱱ ᱪᱟᱹᱞᱩᱜ ᱚᱠᱛᱚ ᱟᱭᱢᱟ ᱥᱮ ᱛᱟᱭᱚᱢ ᱥᱮᱱ ᱨᱩᱣᱟᱹᱲ ᱫᱟᱲᱮᱭᱟᱜᱼᱟ ᱟᱨᱦᱚᱸ ᱵᱚᱱ ᱵᱟᱲᱟᱭ ᱜᱮᱭᱟ ᱡᱮ ᱚᱱᱟ ᱫᱚ ᱢᱤᱫᱴᱟᱱ ᱤᱞᱮᱠᱴᱨᱤᱠ ᱢᱮᱥᱤᱱ ᱠᱟᱱᱟ ᱥᱚᱨᱴ ᱥᱟᱨᱠᱤᱴ ᱦᱚᱸ ᱦᱩᱭ ᱫᱟᱲᱮᱭᱟᱜᱼᱟ ᱟᱨᱦᱚᱸ ᱦᱩᱰᱤᱧ ᱦᱩᱰᱤᱧ ᱜᱤᱫᱽᱨᱟᱹ ᱠᱚᱴᱷᱮᱱ ᱠᱷᱚᱱ ᱥᱟᱦᱟ ᱨᱮᱵᱚᱱ ᱫᱚᱦᱚᱭ ᱢᱟ ᱪᱮᱫᱟᱜ ᱥᱮ ᱟᱹᱰᱤ ᱰᱮᱱᱡᱟᱨᱮᱥ ᱟᱨ ᱜᱤᱫᱽᱨᱟᱹ ᱯᱚᱠᱠᱷᱮ ᱫᱚ ᱵᱟᱹᱲᱤᱡ ᱜᱮᱭᱟ